ᱛᱤᱨᱤᱥᱮ ᱡᱩᱱ ᱫᱩ ᱦᱟᱡᱟᱨ ᱠᱩᱲᱤ ᱯᱚᱱᱮᱨᱳᱭ ᱟᱜᱚᱥᱴ ᱫᱩᱦᱟᱨ ᱯᱚᱱᱮᱨᱚ ᱯᱟᱸᱪᱳᱭ ᱥᱮᱯᱴᱮᱢᱵᱚᱨ ᱫᱩ ᱦᱟᱡᱟᱨ ᱥᱳᱞᱞᱳ ᱯᱚᱸᱪᱤᱥᱮ ᱡᱩᱞᱟᱭ ᱫᱩ ᱦᱟᱡᱟᱨ ᱛᱮᱭᱤᱥ ᱛᱤᱨᱤᱥ ᱚᱠᱴᱳᱵᱚᱨ ᱫᱩ ᱦᱟᱡᱟᱨ ᱵᱟᱭᱤᱥ